ᱫᱟᱨᱮ ᱵᱩᱜᱤ ᱥᱟᱺᱦᱤᱡ ᱦᱟᱨᱟ ᱦᱚᱪᱚᱭ ᱞᱟᱹᱜᱤᱫ ᱫᱚ ᱦᱟᱥᱟ ᱵᱟᱪᱷᱟᱣ ᱦᱩᱭᱩᱜ ᱛᱟᱵᱚᱱᱟ ᱚᱠᱟ ᱦᱟᱥᱟᱨᱮ ᱚᱠᱟ ᱫᱟᱨᱮ ᱞᱟᱜᱟᱣ ᱜᱟᱱᱚᱜᱼᱟ ᱚᱱᱠᱟ ᱵᱟᱪᱷᱟᱣ ᱠᱟᱛᱮᱜ ᱚᱠᱟ ᱫᱚ ᱡᱮᱴᱠᱮ ᱦᱟᱥᱟᱨᱮ ᱚᱠᱟ ᱫᱚ ᱜᱤᱛᱤᱞ ᱢᱮᱥᱟ ᱦᱟᱥᱟᱨᱮ ᱱᱚᱝᱠᱟᱱᱟᱜ ᱫᱟᱨᱮ ᱨᱚᱦᱚᱭ ᱞᱮᱠᱷᱟᱱ ᱱᱟᱯᱟᱭᱚᱜᱼᱟ ᱟᱨ ᱚᱱᱟ ᱠᱚ ᱡᱤᱭᱟᱹᱲ ᱫᱚᱦᱚᱭ ᱞᱟᱹᱜᱤᱫ ᱡᱚᱨᱟᱢ ᱞᱮᱠᱟᱛᱮ ᱥᱮ ᱚᱱᱟ ᱪᱟᱯᱟᱱ ᱞᱮᱠᱟᱛᱮ ᱡᱟᱦᱟᱸ ᱵᱚᱱ ᱵᱮᱵᱚᱦᱟᱨᱟ ᱚᱱᱟ ᱫᱚ ᱡᱳᱭᱵᱚ ᱥᱟᱨ ᱥᱮ ᱜᱩᱨᱤᱡ ᱥᱟᱨ ᱟᱨ ᱮᱴᱟᱜ ᱮᱴᱟᱜ ᱡᱟᱦᱟᱸ ᱱᱤᱛᱳᱜ ᱩᱸᱰᱩᱠ ᱟᱠᱟᱱ ᱨᱟᱥᱟᱭᱚᱱᱤᱠ ᱥᱟᱨ ᱫᱚ ᱵᱟᱝ ᱵᱮᱵᱚᱦᱟᱨ ᱜᱮ ᱩᱪᱤᱛ ᱟᱱᱟ ᱡᱷᱚᱛᱚ ᱜᱮ ᱫᱤᱥᱟᱹ ᱦᱩᱭᱩᱜ ᱛᱟᱵᱚᱱᱟ ᱚᱠᱟ ᱠᱷᱮᱛᱨᱮ ᱨᱮ ᱚᱠᱟ ᱫᱟᱨᱮ ᱨᱚᱦᱚᱭ ᱞᱮᱠᱷᱟᱱ ᱥᱚᱴᱷᱤᱠ ᱥᱟᱺᱦᱤᱡ ᱫᱟᱨᱮᱜᱼᱟ ᱡᱚ ᱵᱤᱞᱤᱜᱼᱟ ᱵᱟᱦᱟᱜᱼᱟ ᱱᱚᱝᱠᱟᱱᱟᱜ ᱜᱮ ᱟᱵᱚ ᱨᱚᱦᱚᱭ ᱨᱮᱱᱟᱜ ᱵᱚᱱ ᱨᱤᱠᱟᱹᱭ ᱢᱟ